ᱛᱚ ᱥᱮᱨᱮᱧ ᱟᱵᱚ ᱢᱟ ᱠᱷᱮᱨᱣᱟᱲ ᱵᱚᱝᱥᱚ ᱥᱮᱛᱟᱜ ᱵᱮᱲ ᱥᱮ ᱛᱟᱨᱟᱥᱤᱧ ᱥᱮ ᱢᱟᱱᱮ ᱴᱟᱭᱤᱢ ᱜᱮ ᱵᱟᱝ ᱵᱚ ᱧᱟᱢᱟ ᱛᱚ ᱟᱹᱞᱤᱧᱟᱜ ᱥᱮᱨᱮᱧ ᱚᱠᱛᱚ ᱫᱚ ᱟᱹᱭᱩᱵ ᱵᱮᱨ ᱢᱟᱱᱮ ᱴᱟᱭᱤᱢ ᱠᱚ ᱥᱮᱴᱮᱨ ᱞᱮᱱᱠᱷᱟᱱ ᱢᱚᱱᱮ ᱦᱳᱭ ᱥᱚᱢᱚᱭ ᱠᱚ ᱦᱩᱭ ᱞᱮᱱᱠᱷᱟᱱ ᱟᱹᱭᱩᱵ ᱵᱮᱨ ᱛᱷᱚᱲᱟ ᱫᱤᱱ ᱵᱮᱲᱟ ᱦᱟᱱᱛᱮ ᱱᱟᱛᱮ ᱛᱷᱚᱲᱟ ᱫᱩᱲᱩᱵ ᱵᱟᱲᱟᱭ ᱮᱢᱟᱱ ᱛᱮᱢᱟᱱ ᱠᱟᱹᱢᱤ ᱨᱮ ᱛᱷᱚᱲᱟ ᱮᱸᱴᱠᱮᱴᱚᱬᱮ ᱛᱟᱦᱮᱸ ᱤᱫᱤ ᱠᱟᱛᱮᱫ ᱟᱹᱭᱩᱵ ᱵᱮᱨ ᱥᱚᱢᱚᱭ ᱞᱤᱧ ᱧᱟᱢᱟ ᱤᱱᱵᱮᱨ ᱛᱤᱨᱭᱳ ᱪᱟᱦᱮ ᱵᱟᱱᱟᱢ ᱟᱹᱜᱩ ᱵᱟᱲᱟ ᱠᱟᱛᱮᱫ ᱜᱚᱲᱚᱢ ᱠᱚᱲᱟ ᱜᱚᱲᱚᱢ ᱠᱩᱲᱤ ᱠᱚ ᱥᱚᱸᱜᱮ ᱛᱮ ᱠᱷᱮᱞ ᱵᱟᱲᱟ ᱠᱟᱛᱮᱫ ᱟᱫᱚ ᱩᱱᱠᱩ ᱜᱮ ᱫᱚᱝ ᱥᱮᱨᱮᱧ ᱞᱟᱜᱽᱬᱮ ᱥᱮᱨᱮᱧ ᱡᱟᱦᱟᱱᱟᱜ ᱥᱮᱨᱮᱧ ᱜᱮ ᱵᱟᱦᱟ ᱠᱚ ᱮᱢᱟᱱ ᱛᱮᱢᱟᱱ ᱡᱟᱦᱟᱸ ᱜᱮ ᱩᱱᱠᱩ ᱥᱟᱢᱱᱟ ᱨᱮ ᱛᱷᱚᱲᱟᱧ ᱥᱮᱨᱮᱧ ᱞᱮᱠᱷᱟᱱ ᱩᱱᱠᱩ ᱜᱤᱫᱟᱹᱨ ᱯᱤᱫᱟᱹᱨ ᱠᱚᱦᱚᱸ ᱫᱚᱢᱮ ᱨᱟᱹᱥᱠᱟᱹ ᱠᱚ ᱵᱩᱡᱟ ᱟᱨ ᱵᱟᱥ ᱩᱥᱠᱮ ᱵᱟᱫᱽ ᱫᱚ ᱧᱤᱫᱟᱹ ᱫᱚᱞᱤᱧ ᱡᱟᱹᱯᱤᱫᱟ ᱤᱱᱟᱹᱜ